ᱟᱞᱮ ᱚᱲᱟᱜ ᱥᱩᱨ ᱨᱤᱱ ᱢᱚᱬᱮ ᱜᱚᱴᱟᱝ ᱯᱩᱲᱥᱤ ᱦᱚᱲᱟᱜ ᱧᱩᱛᱩᱢ ᱫᱚ ᱦᱩᱭᱩᱜ ᱠᱟᱱᱟ ᱠᱚᱞᱯᱚᱱᱟ ᱥᱚᱨᱮᱱ ᱜᱷᱟᱹᱥᱤᱨᱟᱢ ᱵᱟᱥᱠᱮ ᱠᱟᱹᱨᱩ ᱢᱩᱨᱢᱩ ᱡᱷᱟᱱᱚ ᱠᱤᱥᱠᱩ ᱥᱳᱱᱟᱢᱩᱱᱤ ᱴᱩᱰᱩ